ᱦᱮᱸ ᱡᱚᱦᱟᱨ ᱜᱮ ᱡᱚᱦᱟᱨ ᱜᱮ ᱦᱮᱸ ᱚᱱᱠᱟ ᱫᱚ ᱱᱮᱛᱟᱨ ᱫᱚ ᱦᱳᱲᱳ ᱠᱚᱜᱮ ᱦᱩᱭᱩᱜ ᱠᱟᱱᱟ ᱚᱱᱟ ᱦᱩᱭ ᱢᱟ ᱟᱨ ᱫᱟᱜ ᱡᱟᱹᱯᱩᱫ ᱠᱚᱢᱟ ᱠᱚᱢ ᱜᱮᱭᱟ ᱱᱮᱛᱟᱨ ᱫᱚ ᱮᱴᱟᱜᱟᱜ ᱠᱚᱦᱚᱸ ᱪᱟᱥ ᱦᱩᱭᱩᱜ ᱠᱷᱟᱱ ᱫᱚ ᱨᱟᱦᱮᱲ ᱠᱚ ᱦᱩᱭᱮᱱᱟ ᱜᱩᱦᱩᱢ ᱠᱚ ᱱᱚᱛᱮ ᱨᱟᱢᱲᱟ ᱠᱚ ᱦᱚᱲᱮᱡ ᱠᱚ ᱟᱫᱚ ᱱᱚᱝᱠᱟᱜ ᱠᱟᱱᱟ ᱛᱚ ᱫᱟᱜ ᱡᱟᱹᱯᱩᱫ ᱠᱚ ᱠᱚᱢᱡᱩᱨᱤ ᱜᱮᱭᱟ ᱥᱮ ᱮᱱᱠᱷᱟᱱ ᱫᱚ ᱱᱚᱰᱮ ᱥᱩᱵᱤᱫᱷᱟ ᱢᱮᱱᱟᱜ ᱧᱚᱜᱟ ᱱᱟᱥᱮᱱᱟᱜ ᱱᱚᱣᱟ ᱪᱚᱞᱚ ᱵᱳᱨᱤᱝ ᱠᱚᱜᱮ ᱢᱮᱱᱟᱜ ᱫᱚ ᱢᱮᱱᱟᱜᱼᱟ ᱢᱤᱫ ᱥᱟᱭᱤᱰ ᱛᱮ ᱱᱚᱛᱮ ᱥᱮᱞᱚ ᱵᱳᱨᱤᱝ ᱠᱟᱱᱟ ᱦᱮᱸ ᱟᱪᱪᱷᱟ ᱫᱚᱦᱚ ᱠᱟᱱᱟ ᱟᱨ ᱱᱤᱛᱚᱜ ᱦᱳᱲᱳ ᱫᱤᱱ ᱛᱚ ᱢᱤᱫ ᱫᱷᱟᱣ ᱜᱮ ᱪᱟᱥ ᱦᱩᱭᱩᱜ ᱠᱟᱱᱟ ᱫᱟᱜ ᱠᱚ ᱦᱤᱡᱩᱜ ᱠᱟᱱ ᱨᱮᱦᱚᱸ ᱜᱮ ᱚᱱᱟ ᱢᱟ ᱴᱷᱤᱠ ᱜᱮ ᱢᱤᱫ ᱯᱟᱥᱴᱟ ᱢᱤᱫ ᱥᱟᱭᱤᱰ ᱛᱮᱜᱮ ᱦᱤᱡᱩᱜ ᱠᱟᱱᱟ ᱥᱮ ᱟᱨ ᱚᱱᱟ ᱮᱱᱠᱷᱟᱱ ᱫᱚ ᱥᱟᱯᱷᱤᱥᱮᱱᱴ ᱵᱟᱭ ᱮᱢ ᱫᱟᱲᱮᱭᱟᱜ ᱠᱟᱱᱟᱭ ᱟᱫᱚ ᱚᱱᱟ ᱞᱟᱹᱜᱤᱫ ᱢᱤᱫ ᱫᱷᱟᱹᱣ ᱜᱮ ᱟᱨ ᱵᱟᱫ ᱵᱟᱹᱠᱤ ᱚᱱᱟ ᱜᱷᱩᱴᱩ ᱫᱷᱟᱨᱟ ᱡᱟᱭᱜᱟ ᱠᱚᱫᱚ ᱦᱚᱲᱮᱡ ᱠᱚ ᱚᱱᱟ ᱠᱚ ᱪᱟᱥ ᱦᱩᱭᱩᱜ ᱠᱟᱱᱟ ᱦᱳᱭ ᱵᱟᱲᱜᱮ ᱠᱚ ᱚᱱᱟ ᱢᱤᱼᱢᱤᱫ ᱴᱮᱱ ᱢᱮᱱᱟᱜᱼᱟ ᱡᱟᱭᱜᱟ ᱠᱚ ᱨᱟᱦᱮᱲ ᱠᱚ ᱚᱱᱟ ᱠᱚ ᱜᱚᱰᱟ ᱨᱟᱢᱲᱟ ᱠᱚ ᱚᱱᱟ ᱠᱚᱦᱚᱸ ᱪᱟᱥ ᱦᱩᱭᱩᱜ ᱠᱟᱱ ᱜᱮᱭᱟ ᱟᱨ ᱦᱳᱲᱳ ᱫᱚ ᱢᱤᱫ ᱫᱷᱟᱣ ᱜᱮ ᱪᱟᱥ ᱦᱩᱭᱩᱜ ᱠᱟᱱᱟ

ᱦᱮᱸ ᱚᱱᱟ ᱦᱚᱸ ᱚᱱᱟ ᱫᱚ ᱥᱤᱡᱤᱱ ᱨᱮᱜᱮ ᱚᱱᱟ ᱡᱟᱹᱯᱩᱫ ᱡᱚᱦᱚᱜ ᱵᱟᱭ ᱜᱟᱯᱟᱢ ᱠᱟᱱᱟ ᱚᱱᱟᱛᱮ ᱡᱟᱭᱜᱟ ᱚᱱᱠᱟᱱᱟᱜ ᱵᱟᱝ ᱠᱟᱱᱟ ᱥᱮ ᱦᱮᱸ ᱦᱮᱸ ᱦᱮᱸ ᱴᱷᱤᱠ ᱵᱤᱱ ᱢᱮᱱ ᱠᱟᱜᱼᱟ ᱥᱤᱡᱤᱱ ᱤᱫᱤ ᱠᱟᱛᱮᱫ ᱜᱮ ᱚᱱᱟ ᱪᱟᱥ ᱯᱟᱲᱟᱜᱼᱟ ᱵᱟᱠᱷᱟᱱ ᱫᱚ ᱵᱟᱭ ᱜᱟᱱᱚᱜ ᱠᱟᱱᱟ ᱟᱹᱛᱷᱟᱹᱲᱤ ᱜᱮᱢ ᱤᱭᱟᱹᱭᱟ ᱥᱮᱨᱮ ᱥᱮᱨᱮᱜᱼᱟ ᱵᱟᱭ ᱜᱟᱱᱚᱜᱼᱟ ᱛᱷᱚᱱᱚᱛ ᱡᱟᱭᱜᱟ ᱵᱟᱝ ᱠᱟᱱᱟ ᱦᱮᱸ ᱚᱱᱟ ᱠᱚᱫᱚ ᱪᱟᱥ ᱵᱟᱲᱟᱭᱮᱫ ᱜᱮᱭᱟ ᱠᱚ ᱚᱱᱠᱟ ᱫᱚ ᱚᱱᱟ ᱠᱚᱦᱚᱸ ᱪᱟᱥᱮᱫ ᱠᱟᱱ ᱜᱮᱭᱟ ᱦᱳᱭ ᱦᱳᱭ ᱚᱱᱟ ᱜᱮ ᱦᱟᱸᱜ ᱥᱩᱵᱤᱫᱷᱟ ᱢᱮᱱᱟᱜᱼᱟ ᱜᱚᱵᱽᱢᱮᱱᱴ ᱥᱟᱞᱟᱜ ᱡᱳᱜᱟᱡᱳᱜᱽ ᱞᱮᱠᱷᱟᱱ ᱜᱮ ᱚᱱᱟ ᱨᱮᱭᱟᱜ ᱯᱷᱮᱥᱤᱞᱤᱴᱤ ᱢᱮᱱᱟᱜᱼᱟ ᱛᱤᱱᱟᱹᱜ ᱮᱢ ᱪᱟᱥ ᱠᱮᱜᱼᱟ ᱚᱱᱟ ᱨᱮᱭᱟᱜ ᱥᱩᱛᱨᱚ ᱢᱮᱱᱟᱜᱼᱟ ᱢᱤᱫᱴᱮᱡ ᱟᱨ ᱯᱷᱳᱱ ᱛᱮᱢᱟ ᱩᱱᱟᱹᱜ ᱰᱤᱴᱮᱞᱥ ᱵᱟᱭ ᱞᱟᱹᱭᱟᱹᱜᱚᱜᱼᱟ ᱡᱟᱭᱦᱳᱠ ᱤᱱᱟᱹ ᱢᱮᱱᱟᱜᱼᱟ ᱚᱱᱟ ᱨᱮᱭᱟᱜ ᱚᱥᱩᱵᱤᱫᱷᱟ ᱦᱚᱸ ᱦᱳᱭ ᱩᱯᱠᱟᱹᱨ ᱧᱚᱜᱚᱜ ᱟᱵᱚᱱ ᱪᱮᱫ ᱪᱤᱠᱟ ᱦᱮᱸ ᱟᱪᱪᱷᱟ ᱚᱠᱛᱚ ᱠᱚᱵᱤᱱ ᱧᱟᱢ ᱠᱷᱟᱱ ᱫᱚ ᱦᱮᱡ ᱧᱚᱜᱚᱜ ᱵᱤᱱ ᱥᱮ ᱢᱤᱫ ᱫᱷᱟᱣ ᱜᱟᱱ ᱢᱟ ᱛᱚᱵᱮ ᱤᱱᱠᱟᱹ ᱫᱷᱟᱨᱟ ᱜᱮ